ᱫᱚᱥᱨᱟᱭ ᱚᱠᱴᱳᱵᱚᱨ ᱟᱴᱷᱨᱚ ᱥᱚ ᱪᱩᱣᱟᱱᱱᱚ ᱮᱜᱟᱨᱳᱭ ᱯᱷᱮᱵᱽᱨᱩᱣᱟᱨᱤ ᱥᱚᱛᱨᱚ ᱥᱚ ᱯᱚᱧᱪᱟᱥ ᱟᱴᱷᱟᱥᱮᱭ ᱚᱠᱴᱳᱵᱚᱨ ᱩᱱᱤᱥᱥᱚ ᱛᱮᱭᱤᱥ ᱵᱟᱭᱤᱥᱮᱭ ᱰᱤᱥᱮᱢᱵᱚᱨ ᱫᱩ ᱦᱟᱡᱟᱨ ᱛᱤᱱ ᱯᱚᱱᱨᱚᱭ ᱱᱚᱵᱷᱮᱢᱵᱚᱨ ᱟᱴᱷᱨᱚᱥᱚ ᱯᱚᱸᱪᱟᱛᱛᱳᱨ